ᱦᱮᱞᱳ ᱦᱮᱸ ᱤᱧ ᱤᱧ ᱵᱟᱸᱠᱩᱲᱟ ᱠᱷᱚᱱᱤᱧ ᱞᱟᱹᱭᱮᱫᱟ

ᱚᱸᱻ ᱦᱮᱸᱛᱚ ᱤᱧ ᱦᱚᱸ ᱠᱚᱭᱮᱠ ᱫᱤᱱ ᱯᱚᱨ ᱚᱱᱛᱮ ᱦᱟᱸᱜ ᱪᱟᱞᱟᱜ ᱤᱧ ᱞᱟᱹᱭᱫᱟ ᱟᱡᱚᱫᱤᱭᱟᱹ ᱵᱩᱨᱩ ᱟᱫᱚ ᱚᱱᱟ ᱤᱠᱟᱹᱛᱮ ᱚᱱᱟ ᱠᱟᱹᱴᱤᱡ ᱟᱢ ᱴᱷᱮᱱ ᱠᱷᱚᱱ ᱵᱟᱲᱟᱭ ᱥᱟᱱᱟ ᱞᱤᱫᱤᱧᱟ ᱢᱟ ᱮᱱᱠᱷᱟᱱ ᱟᱹᱰᱤ ᱟᱹᱰᱤ ᱥᱟᱨᱦᱟᱣ ᱫᱚᱦᱚᱭᱤᱫᱟᱹᱧ